ᱱᱮᱛᱟᱨ ᱫᱚ ᱜᱤᱫᱽᱨᱟᱹ ᱠᱚ ᱵᱮᱥᱤᱨ ᱵᱷᱟᱜᱽ ᱱᱚᱣᱟᱜᱮ ᱯᱷᱩᱴᱵᱚᱞ ᱠᱨᱤᱠᱮᱹᱴ ᱚᱱᱟ ᱠᱚᱫᱚ ᱵᱟᱠᱚ ᱠᱷᱮᱞᱚᱜ ᱠᱟᱱᱟ ᱠᱷᱟᱹᱞᱤ ᱦᱟᱱᱟ ᱯᱷᱩᱱᱨᱮ ᱟᱠᱟᱨᱮ ᱯᱷᱮᱥᱵᱩᱠ ᱤᱱᱥᱴᱟᱜᱨᱟᱢ ᱴᱩᱭᱴᱟᱨ ᱤᱭᱩᱴᱤᱭᱩᱵᱽ ᱟᱨ ᱯᱷᱮᱨᱤ ᱯᱷᱟᱭᱟᱨ ᱯᱟᱵᱡᱤ ᱠᱷᱟᱹᱞᱤ ᱚᱱᱟ ᱠᱚᱜᱮ ᱠᱚ ᱠᱷᱮᱞᱚᱜ ᱠᱟᱱᱟ ᱥᱚᱵ ᱥᱚᱢᱚᱭ ᱥᱮᱛᱟᱜ ᱟᱹᱭᱩᱵ ᱚᱱᱟ ᱠᱚᱨᱮ ᱠᱚ ᱠᱷᱮᱞᱚᱜ ᱠᱟᱱᱟ ᱟᱨ ᱱᱚᱛᱮ ᱠᱨᱤᱠᱮᱹᱴ ᱯᱷᱩᱴᱵᱚᱞ ᱦᱚᱠᱤ ᱠᱟᱵᱟᱰᱤ ᱚᱱᱟ ᱠᱚᱫᱚ ᱵᱟᱝ ᱠᱚ ᱠᱷᱮᱞᱚᱜ ᱠᱟᱱᱟ ᱥᱚᱵ ᱥᱚᱢᱚᱭ ᱠᱷᱟᱹᱞᱤ ᱚᱱᱟ ᱯᱷᱩᱱ ᱨᱮᱜᱮ ᱠᱚ ᱵᱚᱞᱚ ᱠᱚᱜ ᱠᱟᱱᱟ ᱚᱱᱟᱛᱮ ᱱᱮᱛᱟᱨ ᱨᱮᱱ ᱜᱤᱫᱽᱨᱟᱹ ᱫᱚ ᱵᱮᱥᱤ ᱵᱮᱥᱤ ᱜᱚᱰᱟ ᱠᱚ ᱟᱹᱜᱩ ᱠᱚ ᱦᱩᱭᱩᱜᱼᱟ ᱛᱟᱨᱯᱚᱨ ᱠᱷᱮᱞ ᱦᱚᱪᱚ ᱠᱚ ᱦᱩᱭᱩᱜᱼᱟ ᱥᱮᱛᱟᱜ ᱵᱮᱲᱟ ᱟᱹᱭᱩᱵ ᱵᱮᱲᱟ ᱠᱷᱮᱞ ᱥᱚᱨᱚᱧᱡᱟᱢ ᱠᱚ ᱰᱷᱮᱨ ᱧᱚᱜ ᱦᱟᱛᱟᱣ ᱞᱮᱠᱷᱟᱱ ᱡᱮᱢᱚᱱ ᱵᱮᱰ ᱠᱨᱤᱠᱮᱹᱴ ᱵᱚᱞ ᱩᱭᱠᱮᱹᱴ ᱠᱚ ᱛᱟᱨᱯᱚᱨ ᱚᱱᱛᱮ ᱯᱷᱩᱴᱵᱚᱞ ᱠᱚ ᱚᱱᱟ ᱠᱚ ᱦᱟᱛᱟᱣ ᱞᱮᱠᱷᱟᱱ ᱦᱟᱛᱟᱣ ᱠᱟᱛᱮᱜ ᱜᱤᱫᱽᱨᱟᱹ ᱠᱚ ᱰᱮᱹᱞᱤ ᱥᱮᱛᱟᱜ ᱵᱮᱲᱟ ᱟᱹᱭᱩᱵ ᱵᱮᱲᱟ ᱵᱟᱱᱟᱨ ᱵᱮᱲᱟ ᱜᱮ ᱦᱚᱦᱚ ᱟᱹᱜᱩ ᱠᱚ ᱦᱩᱭᱩᱜᱼᱟ ᱩᱱ ᱟᱨ ᱠᱷᱮᱞ ᱦᱚᱪᱚ ᱠᱚ ᱦᱩᱭᱩᱜᱼᱟ ᱤᱱᱟᱹᱠᱚ ᱠᱷᱮᱞ ᱦᱚᱪᱚ ᱠᱚ ᱦᱩᱭᱩᱜᱼᱟ ᱟᱨ ᱚᱲᱟᱜ ᱨᱮᱱ ᱜᱚᱼᱵᱟᱵᱟ ᱛᱟᱠᱚ ᱦᱚᱸ ᱠᱚ ᱵᱷᱮᱡᱟ ᱠᱟᱠᱚᱢᱟ ᱜᱚᱼᱵᱟᱵᱟ ᱛᱟᱠᱚ ᱠᱚ ᱞᱟᱹᱭ ᱦᱩᱭᱩᱜᱼᱟ ᱫᱩ ᱵᱮᱴᱟ ᱥᱚᱵ ᱥᱚᱢᱚᱭ ᱯᱷᱳᱱᱮᱱ ᱧᱮᱞ ᱠᱮᱜ ᱫᱚ ᱛᱤᱨᱮ ᱠᱷᱮᱞᱚᱜ ᱢᱮ ᱫᱩ ᱟᱨ ᱪᱟᱜ ᱢᱮ ᱟᱨ ᱥᱚᱵᱼᱥᱚᱢᱚᱭ ᱯᱷᱩᱱ ᱫᱚ ᱵᱟᱝ ᱵᱷᱟᱹᱜᱤᱭᱟ ᱮᱰᱮᱠᱷᱟᱱ ᱱᱚᱛᱮ ᱟᱹᱛᱩ ᱠᱚᱨᱮ ᱰᱷᱮᱨ ᱧᱚᱜ ᱜᱚᱰᱟ ᱠᱚ ᱵᱮᱱᱟᱣ ᱦᱩᱭᱩᱜᱼᱟ ᱟᱨᱚ ᱮᱴᱟᱜ ᱥᱚᱨᱚᱧᱡᱟᱢ ᱠᱚ ᱡᱮᱢᱚᱱ ᱡᱟᱦᱟᱸ ᱠᱚᱨᱮ ᱫᱚ ᱯᱷᱩᱴᱵᱚᱞ ᱠᱚ ᱠᱷᱮᱞᱚᱜᱼᱟ ᱚᱱᱟ ᱠᱚᱨᱮ ᱫᱚ ᱠᱟᱹᱪ ᱞᱟᱹᱴᱩ ᱧᱚᱜ ᱜᱚᱰᱟ ᱟᱨ ᱯᱷᱩᱴᱵᱚᱞ ᱠᱚ ᱠᱤᱨᱤᱧ ᱟᱹᱜᱩ ᱠᱟᱛᱮᱜ ᱥᱮᱛᱟᱜ ᱵᱮᱲᱟ ᱟᱹᱭᱩᱵ ᱵᱮᱲᱟ ᱰᱮᱹᱞᱤ ᱦᱚᱦᱚ ᱤᱫᱤ ᱠᱟᱛᱮᱜ ᱠᱷᱮᱞ ᱦᱚᱪᱚ ᱠᱚ ᱦᱩᱭᱩᱜᱼᱟ ᱟᱨᱚ ᱡᱚᱛᱚ ᱟᱹᱛᱩ ᱨᱮᱛᱚ ᱵᱟᱝ ᱥᱚᱢᱟᱱᱟ ᱡᱮ ᱡᱟᱦᱟᱨ ᱟᱹᱛᱩ ᱨᱮ ᱡᱮ ᱡᱟᱦᱟᱨ ᱠᱷᱮᱞᱚᱜ ᱡᱮᱢᱚᱱ ᱠᱨᱤᱠᱮᱹᱴ ᱠᱚ ᱟᱫᱷᱮᱠ ᱟᱹᱛᱩ ᱨᱮᱫᱚ ᱠᱨᱤᱠᱮᱹᱴ ᱠᱚ ᱠᱷᱮᱞᱚᱜᱼᱟ ᱟᱫᱷᱮᱠ ᱟᱹᱛᱩ ᱨᱮᱫᱚ ᱠᱟᱵᱟᱰᱤ ᱠᱚ ᱟᱫᱷᱮᱠ ᱟᱹᱛᱩ ᱨᱮᱫᱚ ᱦᱚᱸᱠᱤ ᱠᱚ ᱚᱱᱠᱟᱜᱮ ᱡᱮ ᱡᱟᱦᱟᱨ ᱟᱹᱛᱩ ᱨᱮ ᱡᱮᱡᱟᱦᱟᱨ ᱠᱚ ᱠᱷᱮᱞᱚᱜᱼᱟ ᱚᱱᱟᱛᱮ ᱡᱮ ᱡᱟᱦᱟᱨ ᱥᱚᱨᱚᱧᱡᱟᱢ ᱡᱮᱢᱚᱱ ᱠᱨᱤᱠᱮᱹᱴ ᱨᱮᱫᱚ ᱩᱭᱠᱮᱹᱴ ᱵᱮᱹᱴ ᱠᱨᱤᱠᱮᱹᱴ ᱵᱚᱞ ᱚᱱᱟ ᱠᱚ ᱦᱟᱛᱟᱣ ᱠᱟᱛᱮᱜ ᱟᱹᱛᱩ ᱨᱮᱱ ᱥᱟᱱᱟᱢ ᱜᱤᱫᱟᱹᱨ ᱠᱚ ᱦᱚᱦᱚ ᱟᱹᱜᱩ ᱠᱟᱛᱮᱜ ᱠᱷᱮᱞ ᱦᱚᱪᱚ ᱠᱚ ᱦᱩᱭᱩᱜᱼᱟ ᱥᱮᱛᱟᱜ ᱵᱮᱲᱟ ᱦᱚᱸ ᱟᱹᱭᱩᱵ ᱵᱮᱲᱟ ᱦᱚᱸ ᱰᱮᱹᱞᱤ ᱦᱚᱦᱚ ᱟᱹᱜᱩ ᱠᱟᱛᱮᱜ ᱠᱷᱮᱞ ᱦᱚᱪᱚ ᱠᱚ ᱦᱩᱭᱩᱜᱼᱟ ᱟᱨ ᱵᱟᱝ ᱠᱷᱮᱞ ᱦᱚᱪᱚ ᱞᱮᱠᱚ ᱠᱷᱟᱱ ᱥᱚᱨᱤᱨ ᱥᱚᱨᱤᱨ ᱨᱮ ᱩᱱᱟᱹᱜ ᱦᱚᱲᱢᱚ ᱨᱮ ᱩᱱᱟᱹᱜ ᱯᱨᱚᱠᱟᱨ ᱵᱟᱝ ᱦᱩᱭᱩᱜᱼᱟ ᱛᱤᱱᱟᱹᱜ ᱮᱢ ᱠᱷᱮᱞᱟ ᱩᱱᱟᱹᱜ ᱜᱮ ᱦᱚᱲᱢᱚ ᱡᱤᱣᱤ ᱵᱮᱥ ᱛᱟᱦᱮᱱᱟ ᱟᱨ ᱡᱩᱫᱤ ᱥᱚᱵ ᱥᱚᱢᱚᱭ ᱮᱢ ᱫᱩᱲᱩᱵ ᱠᱚᱜ ᱟᱢ ᱠᱷᱟᱹᱞᱤ ᱯᱷᱩᱱ ᱜᱮᱢ ᱧᱮᱞᱟ ᱛᱚᱵᱮ ᱠᱷᱟᱱ ᱢᱮᱫ ᱦᱚᱸ ᱵᱟᱹᱲᱤᱡᱚᱜᱼᱟ ᱟᱨ ᱱᱚᱛᱮ ᱦᱚᱲᱢᱚ ᱦᱚᱸ ᱵᱟᱹᱲᱤᱡᱚᱜ ᱛᱟᱢᱟ ᱟᱨ ᱱᱚᱣᱟ ᱠᱚ ᱠᱷᱮᱞᱚᱰᱟᱱ ᱡᱩᱫᱤ ᱯᱷᱩᱵᱚᱞ ᱦᱚᱠᱤ ᱠᱨᱤᱠᱮᱹᱴ ᱵᱮᱹᱰᱢᱤᱱᱴᱚᱱ ᱚᱱᱟ ᱠᱚᱢ ᱠᱷᱮᱞ ᱞᱮᱠᱷᱟᱱ ᱦᱚᱲᱢᱚ ᱡᱤᱣᱤ ᱠᱚ ᱠᱟᱹᱡ ᱵᱮᱥ ᱛᱟᱦᱮᱱᱟ ᱵᱮᱥ ᱛᱟᱦᱮᱱᱟ ᱛᱟᱨᱯᱚᱨ ᱠᱟᱹᱴᱤᱡ ᱥᱚᱠᱛᱚ ᱢᱚᱠᱛᱚᱢ ᱛᱟᱦᱮᱱᱟ ᱟᱨ ᱯᱷᱩᱱᱮᱢ ᱧᱮᱞ ᱞᱮᱠᱷᱟᱱ ᱫᱚ ᱵᱟᱨ ᱯᱮ ᱢᱟᱥ ᱯᱚᱨᱮᱜᱮ ᱚᱠᱟᱨᱮ ᱪᱚᱥᱢᱟ ᱚᱠᱟᱨᱮ ᱴᱷᱮᱸᱝᱜᱟ ᱠᱚ ᱥᱟᱵ ᱦᱩᱭᱩᱜᱼᱟ ᱚᱱᱟᱛᱤᱧ ᱞᱟᱹᱭᱫᱟ ᱟᱹᱛᱩ ᱨᱮᱱ ᱜᱤᱫᱟᱹᱨ ᱠᱚᱫᱚ ᱛᱤᱱᱟᱹᱜ ᱫᱤᱱᱟᱹᱢ ᱥᱮᱛᱟᱜ ᱵᱮᱲᱟ ᱟᱹᱭᱩᱵ ᱵᱮᱲᱟ ᱦᱚᱦᱚ ᱟᱹᱜᱩ ᱠᱟᱛᱮᱜ ᱠᱨᱤᱠᱮᱹᱴ ᱵᱟᱠᱷᱟᱱ ᱵᱷᱚᱞᱤᱵᱚᱞ ᱟᱨ ᱵᱟᱠᱷᱟᱱ ᱯᱷᱩᱴᱵᱚᱞ ᱚᱱᱟ ᱠᱚ ᱠᱷᱮᱞ ᱦᱚᱚ ᱠᱚ ᱦᱩᱭᱩᱜᱼᱟ ᱟᱨ ᱯᱷᱩᱱ ᱠᱚ ᱩᱱᱟᱹᱜ ᱵᱟᱝ ᱡᱚᱴᱮᱫ ᱦᱚᱪᱚ ᱦᱩᱭᱩᱜᱼᱟ ᱡᱟᱦᱟᱸ ᱛᱤ ᱨᱮᱜᱮ ᱯᱷᱳᱱᱮ ᱡᱳᱴᱮᱫ ᱢᱮᱛᱟᱭ ᱦᱩᱭᱩᱜᱼᱟ ᱡᱮ ᱮᱭ ᱱᱤᱛᱚᱜ ᱫᱚ ᱯᱷᱩᱱ ᱫᱚ ᱟᱞᱚᱢ ᱡᱚᱴᱮᱫᱟ ᱮᱱᱟᱱ ᱠᱷᱚᱡ ᱯᱷᱩᱱᱮᱢ ᱜᱷᱟᱱᱴᱟ ᱠᱮᱜᱼᱟ ᱚᱲᱟᱜ ᱠᱚᱨᱮᱜ ᱦᱚᱸ ᱠᱟᱹᱴᱤᱡ ᱢᱟᱱᱟ ᱵᱟᱨᱚᱱ ᱠᱚ ᱦᱩᱭᱩᱜᱼᱟ ᱡᱮ ᱮᱭ ᱮᱱᱟᱝ ᱠᱷᱚᱱᱟᱜ ᱯᱷᱩᱱᱮᱢ ᱧᱮᱞᱮᱜᱼᱟ ᱟᱫᱚ ᱟᱞᱚᱢ ᱧᱮᱞᱟ ᱟᱨ ᱥᱮᱛᱟᱜ ᱟᱹᱭᱩᱵ ᱵᱮᱲᱟ ᱜᱤᱫᱟᱹᱨ ᱠᱚ ᱚᱲᱟᱜ ᱠᱷᱚᱱ ᱟᱭᱳᱼᱵᱟᱵᱟ ᱛᱟᱠᱚ ᱦᱚᱸ ᱵᱷᱮᱡᱟ ᱠᱟᱠᱚ ᱠᱷᱟᱱ ᱵᱟᱝ ᱫᱚ ᱵᱟᱠᱚ ᱞᱟᱹᱭᱟ ᱵᱷᱮᱡᱟ ᱠᱟᱠᱚ ᱠᱷᱟᱱ ᱦᱮᱡ ᱫᱚᱠᱚ ᱦᱤᱡᱩᱜ ᱜᱮᱭᱟ ᱟᱨ ᱚᱱᱠᱟᱱ ᱢᱤᱫᱴᱟᱱ ᱢᱟᱱᱮ ᱢᱟᱪᱮᱫ ᱢᱟᱪᱮᱫ ᱞᱮᱠᱟᱱ ᱦᱚᱲᱮ ᱛᱟᱦᱮᱱ ᱠᱷᱟᱱ ᱯᱷᱩᱴᱵᱚᱞ ᱨᱤᱱᱤᱡ ᱢᱟᱪᱮᱫ ᱞᱮᱠᱟᱱ ᱦᱚᱲᱮ ᱛᱟᱦᱮᱱ ᱠᱷᱟᱱ ᱩᱱᱠᱩ ᱥᱮᱬᱟᱣ ᱠᱚᱣᱟᱭ ᱥᱮᱬᱟ ᱠᱚᱣᱟᱭ ᱡᱮ ᱪᱮᱫ ᱞᱮᱠᱟ ᱠᱷᱮᱞ ᱪᱮᱫ ᱞᱮᱠᱟ ᱠᱟᱛᱮᱜ ᱠᱷᱮᱞ ᱦᱩᱭᱩᱜᱼᱟ ᱤᱱᱟᱹᱠᱷᱟᱱ ᱠᱤᱪᱷᱩ ᱦᱚᱞᱮᱣ ᱠᱟᱹᱴᱤᱪ ᱚᱱᱟ ᱠᱷᱮᱞ ᱨᱮ ᱫᱩᱞᱟᱹᱲ ᱧᱚᱜ ᱠᱚ ᱟᱴᱠᱟᱨ ᱞᱮᱠᱷᱟᱱ ᱩᱱᱠᱩ ᱜᱤᱫᱟᱹᱨ ᱠᱚᱦᱚᱸ ᱵᱟᱹᱭ ᱵᱟᱹᱭᱛᱮ ᱟᱫᱚ ᱠᱚ ᱠᱷᱮᱞᱚᱜᱼᱟ